ᱢᱤᱫᱴᱟᱝ ᱵᱟᱜᱟᱱ ᱵᱮᱱᱟᱣ ᱞᱟ ᱜᱤᱫ ᱟᱭᱢᱟ ᱢᱟᱨᱟᱝ ᱡᱟᱭᱜᱟ ᱜᱮ ᱫᱚᱨᱠᱟᱨ ᱟᱨ ᱚᱱᱟ ᱡᱟᱭᱜᱟ ᱨᱮ ᱡᱩᱫᱤ ᱫᱟᱨᱮ ᱠᱚ ᱛᱟᱦᱮᱸᱱᱟ ᱚᱱᱟᱠᱚ ᱢᱟᱜᱽ ᱞᱟᱹᱜᱤᱫ ᱠᱟ ᱴᱟᱹᱨᱤ ᱴᱟᱸᱜᱟ ᱠᱚᱫᱚ ᱵᱮᱵᱦᱟᱨᱚᱜ ᱠᱟᱱᱟ ᱚᱱᱟ ᱛᱟᱭᱚᱢ ᱫᱩᱯ ᱛᱟᱲᱟᱣ ᱞᱟᱹᱜᱤᱫ ᱠᱟᱠᱷᱣᱟᱹ ᱠᱩᱰᱤ ᱟᱨ ᱚᱱᱟ ᱛᱟᱭᱚᱢ ᱪᱟᱨᱟ ᱟᱹᱜᱩ ᱦᱩᱭᱩᱜ ᱟ ᱡᱚ ᱵᱮᱞᱮ ᱪᱟᱨᱟ ᱠᱚ ᱢᱮᱱᱟᱜ ᱟ ᱟᱠᱟᱫᱟ ᱠᱟᱱᱴᱷᱟᱲ ᱩᱞ ᱯᱤᱭᱟᱨᱤ ᱟᱨᱚ ᱟᱭᱢᱟ ᱠᱚᱜᱮ ᱢᱮᱱᱟᱜᱼᱟ ᱟᱨ ᱤᱭᱟ ᱯᱚᱭᱥᱟ ᱦᱟᱨᱟ ᱞᱟᱹᱜᱤᱫ ᱫᱚ ᱢᱮᱦᱚᱜᱚᱱᱤ ᱪᱚᱱᱫᱚᱱ ᱥᱮᱜᱩᱱ ᱚᱱᱟ ᱫᱟᱨᱮ ᱠᱚ ᱟᱹᱜᱩ ᱦᱩᱭᱩᱜ ᱟ ᱟᱹᱜᱩ ᱛᱟᱭᱚᱢ ᱫᱟᱨᱮ ᱠᱚ ᱨᱚᱦᱚᱭ ᱢᱟᱲᱟᱝ ᱡᱟᱦᱟ ᱫᱟᱨ ᱠᱚ ᱵᱮᱵᱦᱟᱨ ᱦᱩᱭᱩᱜ ᱟ ᱚᱱᱟᱠᱚᱫᱚ ᱰᱤ ᱮ ᱯᱤ ᱯᱚᱴᱟᱥ ᱫᱚᱥ ᱪᱷᱟᱵᱤᱵᱤᱥ ᱠᱷᱚᱛ ᱟᱨ ᱚᱱᱟ ᱥᱟᱶᱛᱮ ᱛᱷᱟᱭᱢᱮᱴ ᱵᱮᱵᱚᱦᱟᱨ ᱦᱩᱭᱩᱜ ᱟ ᱰᱤ ᱮ ᱯᱤ ᱯᱳᱴᱟᱥ ᱱᱤᱭᱟ ᱠᱚᱫᱚ ᱪᱟᱨᱟ ᱞᱚᱜᱚᱱ ᱦᱟᱨᱟ ᱢᱟ ᱡᱚ ᱵᱤᱞᱤ ᱦᱩᱭᱩᱜ ᱢᱟ ᱚᱱᱟ ᱞᱟᱹᱜᱤᱫ ᱮᱢ ᱦᱩᱭᱩᱜ ᱟ ᱟᱨ ᱛᱷᱟᱭᱢᱮᱴ ᱫᱚ ᱛᱤᱡᱩ ᱠᱚ ᱨᱮᱦᱮᱫ ᱠᱚ ᱟᱞᱚ ᱠᱚ ᱡᱚᱢ ᱢᱟ ᱜᱩᱰᱩ ᱠᱚ ᱟᱞᱚ ᱠᱚ ᱡᱚᱢ ᱢᱟ ᱚᱱᱟ ᱠᱚ ᱞᱟᱹᱜᱤᱫ ᱵᱚᱱ ᱵᱮᱵᱦᱟᱨᱟ